ᱟᱞᱮᱭᱟᱜ ᱫᱚᱠᱟᱱ ᱨᱮᱫᱚ ᱡᱚᱢᱟᱜ ᱠᱚ ᱟᱨ ᱡᱚᱢᱼᱧᱩᱣᱟᱜ ᱠᱚ ᱡᱤᱱᱤᱥ ᱠᱚ ᱜᱤᱫᱽᱨᱟᱹ ᱠᱚ ᱫᱚᱢᱮ ᱠᱚᱠᱩᱥᱤᱭᱟᱜᱼᱟ ᱡᱮᱭᱥᱮ ᱠᱤ ᱜᱤᱫᱽᱨᱟᱹ ᱫᱚ ᱠᱩᱨᱠᱩᱨᱮ ᱪᱤᱯᱥ ᱚᱱᱟ ᱠᱚ ᱡᱟᱫᱟᱛᱟᱨ ᱠᱚ ᱠᱩᱥᱤᱭᱟᱜᱼᱟ ᱟᱨ ᱥᱮᱬᱟ ᱦᱚᱲ ᱠᱚᱫᱚ ᱪᱟᱱᱟᱪᱩᱨ ᱟᱨᱦᱚᱸ ᱚᱱᱠᱟᱜᱮ ᱡᱷᱟᱞ ᱪᱷᱚᱞᱟ ᱠᱚᱠᱚ ᱠᱩᱥᱤᱭᱟᱜᱼᱟ ᱟᱨ ᱡᱟᱦᱟᱸᱭ ᱯᱟᱹᱨᱣᱟᱹ ᱧᱩ ᱦᱚᱲ ᱠᱚᱫᱚ ᱡᱷᱟᱞ ᱡᱷᱟᱞ ᱪᱷᱚᱞᱟ ᱡᱷᱟᱞ ᱪᱷᱚᱞᱟ ᱠᱚ ᱠᱚ ᱠᱩᱥᱤᱭᱟᱜᱼᱟ ᱚᱱᱠᱟᱜᱮ ᱡᱟᱦᱟᱸᱭ ᱡᱟᱦᱟᱸ ᱞᱮᱠᱟᱱ ᱦᱚᱲ ᱟᱞᱟᱜᱽ ᱟᱞᱟᱜᱽ ᱜᱮ ᱠᱩᱥᱤᱭᱟᱜᱼᱟ